ᱟᱞᱮ ᱱᱚᱸᱰᱮ ᱫᱚ ᱯᱮᱭᱟ ᱢᱮᱱᱟᱜ ᱠᱚᱣᱟ ᱨᱟᱡᱽᱱᱤᱛᱤᱠ ᱫᱚᱞ ᱴᱤᱭᱮᱢᱥᱤ ᱵᱤᱡᱮᱯᱤ ᱠᱳᱝᱜᱮᱨᱮᱥ ᱟᱫᱚ ᱵᱷᱳᱴ ᱦᱮᱡ ᱞᱮᱱᱠᱷᱟᱱ ᱡᱚᱢ ᱧᱩ ᱚᱪᱚ ᱟᱠᱚ ᱡᱟᱦᱟᱸ ᱡᱤᱞ ᱠᱚ ᱥᱮ ᱚᱠᱚᱭ ᱫᱚ ᱥᱩᱠᱨᱤ ᱡᱤᱞᱮ ᱮᱢᱱᱟᱭ ᱥᱮ ᱚᱠᱚᱭ ᱫᱚ ᱯᱟᱭᱥᱟᱭ ᱮᱢᱱᱟ ᱚᱱᱟ ᱫᱚ ᱦᱩᱭᱩᱜ ᱠᱟᱱ ᱜᱮᱭᱟ ᱵᱚᱞᱮ ᱮᱢᱱᱟᱭ ᱴᱤᱭᱮᱢᱥᱤ ᱡᱤᱛᱟᱹᱣ ᱞᱮᱱᱠᱷᱟᱱ ᱚᱱᱮ ᱰᱟᱦᱟᱨ ᱠᱚ ᱡᱩᱛ ᱟᱞᱮ ᱠᱟᱱᱟ ᱵᱤᱡᱮᱯᱤ ᱫᱚ ᱵᱟᱛᱷᱨᱩᱢ ᱠᱚ ᱠᱚ ᱡᱩᱛ ᱟᱞᱮ ᱠᱟᱱᱟ ᱟᱨ ᱠᱳᱝᱜᱮᱨᱮᱥ ᱫᱚ ᱯᱟᱭᱥᱟ ᱠᱚ ᱞᱟᱜᱟᱣ ᱞᱮᱱ ᱠᱷᱟᱱ ᱛᱚ ᱮᱢᱟᱞᱮ ᱠᱟᱱᱟ ᱟᱨ ᱡᱚᱛᱚ ᱜᱮ ᱠᱟᱹᱢᱤ ᱦᱚᱨᱟ ᱢᱚᱡᱽ ᱜᱮ ᱞᱟᱭᱤᱴ ᱠᱚ ᱧᱩᱛ ᱜᱮ ᱛᱟᱦᱮᱸ ᱞᱮᱱᱟ ᱟᱫᱚ ᱠᱚ ᱞᱟᱭᱤᱴ ᱠᱚᱠᱚ ᱞᱟᱜᱟᱣ ᱵᱟᱲᱟ ᱟᱠᱟᱫᱟ ᱚᱱᱟ ᱜᱮ ᱵᱷᱳᱴ ᱨᱮ ᱡᱟᱦᱟᱭ ᱵᱷᱳᱴ ᱨᱮᱢᱟ ᱯᱟᱸᱪ ᱵᱚᱪᱷᱚᱨ ᱠᱚ ᱛᱟᱦᱮᱱ ᱠᱟᱱ ᱢᱤᱫᱴᱮᱱ ᱜᱮ ᱯᱟᱸᱪ ᱵᱚᱪᱷᱚᱨ ᱵᱟᱫᱽ ᱡᱟᱦᱟᱸᱭ ᱜᱮᱭ ᱛᱤᱸᱜᱩᱭᱮᱱᱟ ᱢᱤᱫᱴᱮᱱ ᱜᱮ ᱩᱱᱤᱜᱮ ᱵᱷᱳᱴ ᱨᱮ ᱡᱚᱢ ᱧᱩᱢᱟ ᱧᱟᱢᱚᱜ ᱜᱮ ᱡᱚᱢᱼᱧᱩ ᱦᱩᱭᱩᱜ ᱠᱟᱱᱟ ᱡᱤᱛᱟᱹᱣ ᱞᱮᱱᱠᱷᱟᱱ ᱟᱨᱚ ᱚᱠᱚᱭ ᱫᱚ ᱯᱟᱭᱥᱟ ᱠᱚ ᱮᱢᱟᱣᱟᱠᱚᱣᱟ